ᱤᱧ ᱢᱤᱫᱴᱮᱡ ᱠᱤᱪᱨᱤᱪ ᱨᱮᱭᱟᱜ ᱵᱮᱵᱥᱟᱧ ᱢᱮᱱᱫᱟ ᱛᱚ ᱚᱱᱟᱫᱚ ᱵᱷᱟᱴᱳᱞ ᱨᱮᱧ ᱵᱮᱵᱥᱟᱭᱟ ᱠᱤᱪᱨᱤᱪ ᱫᱚ ᱢᱟᱞᱫᱟ ᱠᱷᱚᱡ ᱤᱧ ᱟᱹᱜᱩᱭᱟ ᱟᱨ ᱵᱷᱟᱴᱳᱞ ᱨᱤᱧ ᱟᱹᱠᱷᱨᱤᱧᱟ ᱪᱮᱫᱟᱜ ᱥᱮ ᱵᱷᱟᱴᱳᱞ ᱨᱮ ᱤᱱᱟᱹᱜ ᱰᱷᱮᱨ ᱤᱧ ᱠᱚᱢ ᱧᱚᱜ ᱜᱮᱭᱟ ᱠᱤᱪᱨᱤᱪ ᱫᱚᱠᱟᱱ ᱛᱚ ᱚᱱᱟ ᱠᱷᱟᱹᱛᱤᱨᱛᱮ ᱤᱧᱫᱚ ᱵᱷᱟᱴᱳᱞ ᱨᱮ ᱟᱹᱠᱷᱨᱤᱧᱤᱧ ᱢᱮᱱᱫᱟ ᱪᱮᱫᱟᱜ ᱥᱮ ᱚᱲᱟᱜ ᱠᱚᱨᱮ ᱠᱳᱱᱳ ᱠᱟᱹᱢᱤᱼᱴᱟᱢᱤ ᱵᱟᱝ ᱧᱟᱢᱚᱜ ᱠᱟᱱᱟ ᱛᱚ ᱚᱱᱟ ᱠᱷᱟᱹᱛᱤᱨ ᱛᱮ ᱥᱚᱝᱥᱟᱨ ᱦᱚᱸ ᱢᱚᱡᱽ ᱛᱮ ᱴᱷᱤᱠᱼᱴᱷᱤᱠᱟᱹᱱ ᱛᱮ ᱵᱟᱝ ᱪᱟᱞᱟᱜ ᱠᱟᱱᱟ ᱛᱚ ᱚᱱᱟ ᱡᱟᱦᱟᱱᱟᱜ ᱤᱧ ᱵᱮᱵᱥᱟ ᱞᱮᱠᱷᱟᱡ ᱛᱟᱦᱚᱞᱮ ᱵᱷᱟᱞᱚ ᱞᱟᱵᱽ ᱦᱩᱭᱩᱜ ᱛᱤᱧᱟᱹ ᱟᱨ ᱥᱚᱝᱥᱟᱨ ᱨᱮᱦᱚᱸ ᱵᱷᱟᱞᱚ ᱪᱟᱞᱟᱜ ᱛᱤᱧᱟᱹ